ᱱᱚᱣᱟ ᱟᱨᱴ ᱫᱚ ᱢᱤᱥᱴᱤ ᱢᱟᱥᱴᱟᱨᱮ ᱢᱮᱱᱟᱜ ᱟᱠᱟᱫᱤᱧᱟ ᱤᱧ ᱫᱚ ᱪᱮ ᱚᱱᱠᱟᱱ ᱪᱷᱚᱵᱤ ᱵᱮᱱᱟᱣ ᱢᱮ ᱪᱮ ᱡᱚᱢᱮᱱ ᱤᱧᱤᱧ ᱠᱩᱥᱤᱜ ᱞᱮᱠᱟ ᱤᱧ ᱱᱚᱣᱟ ᱫᱚ ᱚᱲᱟᱜ ᱪᱟᱞᱟᱣ ᱠᱟᱛᱮᱫ ᱦᱚᱸ ᱯᱮᱥᱴᱤᱠ ᱵᱟᱲᱟ ᱠᱮᱜ ᱟᱹᱧ ᱵᱟᱨ ᱥᱤᱧ ᱯᱮ ᱫᱤᱱ ᱟᱹᱰᱤ ᱤᱭᱟᱹ ᱠᱟᱛᱮ ᱦᱟᱸᱰᱮ ᱱᱷᱟᱰᱮ ᱪᱷᱚᱵᱤ ᱧᱮᱞ ᱠᱟᱛᱮ ᱪᱮᱫ ᱤᱧ ᱠᱚᱨᱟᱣ ᱠᱷᱟᱱ ᱤᱧ ᱢᱟᱥᱴᱟᱨ ᱟᱹᱰᱤ ᱠᱩᱥᱤᱜᱼᱟ ᱢᱚᱱᱮ ᱠᱚᱨᱮᱧ ᱩᱭᱦᱟᱹᱨ ᱵᱟᱲᱟ ᱠᱮᱫ ᱜᱮᱭᱟ ᱦᱟᱸᱰᱮ ᱱᱷᱟᱰᱮ ᱟᱹᱰᱤ ᱤᱭᱟᱹ ᱠᱟᱛᱮᱫ ᱩᱭᱦᱟᱹᱨ ᱵᱟᱲᱟ ᱠᱟᱛᱮᱫ ᱤᱱᱟᱹ ᱧᱟᱢᱮᱜᱼᱟ ᱪᱮᱫ ᱤᱧ ᱪᱮᱫ ᱚᱱᱠᱟ ᱪᱷᱚᱵᱤᱧ ᱛᱮᱭᱟᱨ ᱞᱮᱠᱷᱟᱱ ᱤᱧᱤᱡ ᱢᱟᱥᱴᱚᱨᱮ ᱠᱩᱥᱤᱭᱟᱜ ᱟᱭ ᱟᱭᱚ ᱪᱮ ᱵᱟᱵᱟ ᱪᱮ ᱜᱚᱜᱚ ᱪᱮ ᱪᱮᱫ ᱨᱮᱱᱟᱜ ᱪᱷᱚᱵᱤᱧ ᱛᱮᱭᱟᱨ ᱠᱷᱟᱱ ᱤᱧ ᱢᱚᱱᱮ ᱡᱤᱣᱤ ᱨᱮᱛᱟᱹᱧ ᱟᱹᱰᱤ ᱵᱷᱟᱵᱽᱱᱟ ᱟᱹᱰᱤ ᱪᱤᱱᱛᱟᱹ ᱜᱚᱫ ᱮᱱᱟ ᱡᱮ ᱱᱚᱣᱟ ᱪᱮᱫ ᱞᱮᱠᱟ ᱨᱤᱧ ᱠᱚᱨᱟᱣ ᱠᱷᱟᱱ ᱫᱚ ᱤᱧ ᱟᱞᱮ ᱚᱲᱟᱜ ᱨᱮᱱ ᱟᱨ ᱢᱟᱥᱴᱟᱨ ᱨᱮᱦᱤᱧ ᱠᱩᱥᱤ ᱚᱪᱚᱭᱟ ᱱᱚᱣᱟ ᱫᱚ ᱤᱧᱦᱚᱧ ᱩᱭᱦᱟᱹᱨ ᱠᱮᱜᱼᱟ ᱚᱱᱠᱟ ᱪᱷᱚᱵᱤᱧ ᱛᱮᱭᱟᱨᱟ ᱪᱮ ᱪᱮᱫ ᱡᱮᱢᱚᱱ ᱤᱧ ᱨᱤᱱᱤᱡ ᱢᱟᱥᱴᱟᱨ ᱴᱟᱜ ᱠᱩᱥᱤᱜ ᱢᱟᱭ ᱤᱧ ᱢᱚᱱᱮᱨᱤᱧ ᱩᱭᱦᱟᱹᱨ ᱠᱮᱜᱼᱟ ᱟᱨ ᱢᱤᱫ ᱫᱤᱱ ᱦᱤᱞᱳᱜ ᱦᱚᱸᱧ ᱠᱚᱨᱟᱣ ᱠᱮᱜᱼᱟ ᱠᱚᱨᱟᱣ ᱠᱮᱫ ᱠᱷᱟᱱᱤᱧ ᱢᱟᱥᱴᱟᱨᱮᱢ ᱢᱮᱛᱟᱫᱤᱧᱟᱹ ᱢᱟ ᱥᱮ ᱪᱮᱫ ᱮᱢ ᱠᱚᱨᱟᱣ ᱠᱮ ᱟᱢ ᱫᱚ ᱫᱮᱠᱷᱟᱣᱟᱹᱧ ᱢᱮ ᱢᱟᱥᱴᱟᱨ ᱴᱟᱜ ᱮ ᱠᱩᱥᱤᱭᱟᱱᱟᱭ ᱤᱧᱟᱹᱜ ᱪᱷᱚᱵᱤ ᱧᱮᱞ ᱦᱟᱛᱮᱫ ᱠᱩᱥᱤ ᱜᱮ ᱵᱩᱡᱷᱟᱹᱣ ᱠᱟᱛᱮᱫ ᱢᱤᱛᱟᱹᱧ ᱠᱟᱱᱟ ᱟᱹᱰᱤ ᱱᱟᱯᱟᱭ ᱛᱮᱭᱟᱨ ᱟᱠᱟᱜ ᱟᱢ ᱫᱚ ᱱᱚᱣᱟ ᱪᱷᱚᱵᱤ ᱫᱚ ᱤᱧ ᱢᱚᱱᱮ ᱠᱚ ᱨᱟᱹᱥᱠᱟᱹ ᱜᱤᱧ ᱵᱩᱡᱷᱟᱹᱣ ᱠᱮᱭᱟ ᱤᱧ ᱦᱚᱸ ᱱᱚᱣᱟ ᱫᱚ ᱪᱮᱫ ᱱᱚᱣᱟ ᱪᱷᱚᱵᱤ ᱧᱮᱞ ᱠᱟᱛᱮᱜ ᱢᱟᱥᱴᱟᱨ ᱟᱹᱰᱤ ᱜᱮ ᱠᱩᱥᱤᱭᱮᱱ ᱠᱷᱟᱱ ᱱᱚᱣᱟ ᱪᱷᱚᱵᱤ ᱧᱮᱞ ᱠᱟᱛᱮᱫ